ᱜᱮᱞ ᱠᱷᱚᱱᱟᱜ ᱜᱮ ᱥᱟᱥᱟᱭ ᱢᱩᱫᱽᱨᱮ ᱱᱟᱢᱵᱟᱨ ᱥᱮ ᱮᱞ ᱠᱚᱫᱚ ᱞᱟᱹᱭ ᱜᱟᱱᱚᱜᱼᱟ ᱛᱩᱨᱩᱭ ᱜᱮᱥᱟᱭ ᱜᱮᱢᱚᱲ ᱜᱮᱥᱟᱭ ᱛᱩᱨᱩᱭ ᱥᱟᱭ ᱜᱮᱥᱟᱭ ᱟᱨ ᱵᱟᱨ ᱥᱟᱭ